ᱥᱟᱱᱛᱟᱲ ᱥᱚᱢᱟᱡ ᱨᱮᱫᱚ ᱟᱹᱰᱤ ᱢᱚᱸᱡᱽ ᱱᱤᱭᱚᱢ ᱠᱚ ᱢᱮᱱᱟᱜᱼᱟ ᱪᱮᱫ ᱞᱮᱠᱟ ᱧᱮᱞ ᱟᱵᱚᱱ ᱚᱱᱟᱛᱮ ᱥᱟᱱᱛᱟᱲ ᱠᱚᱫᱚ ᱫᱤᱠᱩ ᱠᱚ ᱛᱟᱞᱟ ᱨᱮᱫᱚ ᱵᱟᱠᱚ ᱵᱟᱥᱚᱜᱼᱟ ᱦᱚᱲ ᱴᱚᱞᱟ ᱫᱚ ᱥᱟᱱᱛᱟᱲ ᱴᱚᱞᱟ ᱫᱚ ᱡᱩᱫᱟᱹ ᱡᱩᱫᱟᱹ ᱜᱮᱭᱟ ᱮᱴᱟᱜ ᱡᱟᱹᱛ ᱥᱚᱝᱜᱮ ᱵᱟᱠᱚ ᱛᱟᱦᱮᱸᱱᱟ ᱢᱮᱥᱟᱞ ᱵᱟᱠᱚ ᱛᱟᱦᱮᱸᱱᱟ ᱪᱮᱫᱟᱜ ᱩᱱᱠᱩᱣᱟᱜ ᱨᱤᱛᱤ ᱨᱮᱣᱟᱡ ᱡᱩᱫᱟᱹ ᱡᱩᱫᱟᱹ ᱜᱮᱭᱟ ᱟᱹᱛᱩ ᱴᱚᱞᱟ ᱪᱟᱞᱟᱣ ᱵᱟᱲᱟ ᱞᱟᱹᱜᱤᱫ ᱢᱚᱬᱮ ᱦᱚᱲ ᱠᱚ ᱛᱟᱦᱮᱱ ᱛᱟᱠᱚᱣᱟ ᱢᱟᱺᱡᱷᱤ ᱦᱟᱲᱟᱢ ᱱᱟᱭᱠᱮ ᱦᱟᱲᱟᱢ ᱡᱚᱜᱽ ᱢᱟᱺᱡᱷᱤ ᱜᱚᱰᱮᱛ ᱠᱩᱰᱟᱹᱢ ᱱᱟᱭᱠᱮ ᱯᱟᱨᱟᱱᱤᱠ ᱱᱩᱠᱩ ᱠᱚᱠᱚ ᱛᱟᱦᱮᱸᱱᱟ ᱱᱩᱠᱩ ᱢᱚᱬᱮ ᱛᱩᱨᱩᱭ ᱦᱚᱲ ᱫᱚ ᱱᱚᱶᱟ ᱴᱚᱞᱟ ᱠᱚ ᱪᱟᱞᱟᱣ ᱵᱚᱱᱟᱣᱟ ᱡᱩᱫᱤ ᱟᱹᱛᱩᱨᱮ ᱡᱟᱦᱟᱱ ᱢᱩᱥᱠᱤᱞ ᱦᱩᱭ ᱮᱱᱟ ᱦᱚᱭᱛᱚ ᱢᱤᱫᱦᱚᱲ ᱚᱠᱚᱭ ᱪᱚᱭ ᱨᱩᱣᱟᱹᱜ ᱠᱟᱱᱟ ᱱᱩᱠᱩ ᱢᱚᱬᱮ ᱦᱚᱲ ᱠᱚ ᱵᱟᱲᱟᱭ ᱦᱚᱪᱚ ᱠᱚᱣᱟ ᱵᱟᱲᱟᱭ ᱦᱚᱪᱚ ᱠᱟᱛᱮᱫ ᱩᱱᱠᱩ ᱢᱚᱬᱮ ᱦᱚᱲ ᱫᱚ ᱚᱱᱟ ᱜᱷᱟᱸᱨᱚᱧᱡᱽ ᱛᱮᱠᱚ ᱪᱟᱞᱟᱜᱼᱟ ᱟᱨᱠᱚ ᱛᱩᱞᱟᱹ ᱡᱚᱠᱷᱟᱭᱟ ᱱᱩᱭ ᱫᱚ ᱪᱮᱫ ᱪᱤᱠᱟᱹ ᱦᱩᱭᱩᱜᱼᱟ ᱥᱩᱱᱩᱢ ᱯᱟᱸᱡᱟ ᱪᱟᱞᱟᱜ ᱦᱩᱭᱩᱜᱼᱟ ᱚᱡᱷᱟ ᱴᱷᱮᱱ ᱪᱟᱞᱟᱜ ᱦᱩᱭᱩᱜᱼᱟ ᱥᱮ ᱰᱟᱠᱛᱟᱨ ᱴᱷᱮᱱ ᱤᱫᱤᱭᱮ ᱦᱩᱭᱩᱜᱼᱟ ᱥᱮ ᱦᱟᱥᱯᱟᱛᱟᱞᱨᱮ ᱵᱷᱚᱨᱛᱤᱭᱮ ᱦᱩᱭᱩᱜᱼᱟ ᱱᱩᱠᱩ ᱠᱚ ᱚᱱᱢᱟᱱᱟ ᱚᱱᱠᱟ ᱞᱮᱠᱟᱛᱮ ᱥᱤᱫᱽᱫᱷᱟᱱᱛᱚ ᱠᱚ ᱦᱟᱛᱟᱣᱟ ᱟᱪᱪᱷᱟ ᱜᱷᱟᱸᱨᱚᱧᱡᱽᱨᱮ ᱜᱚᱡᱚᱜ ᱜᱩᱨᱩᱜ ᱦᱩᱭ ᱮᱱᱟ ᱛᱟᱦᱚᱞᱮ ᱜᱷᱟᱸᱨᱚᱧᱡᱽ ᱨᱮ ᱜᱚᱡᱚᱜ ᱜᱩᱨᱩᱜ ᱦᱩᱭᱮᱱ ᱠᱷᱟᱱ ᱱᱩᱭ ᱜᱚᱡ ᱦᱚᱲ ᱫᱚ ᱚᱠᱚᱭ ᱩᱰᱩᱠᱮᱭᱟ ᱱᱩᱠᱩ ᱢᱚᱬᱮ ᱦᱚᱲ ᱠᱚ ᱫᱟᱹᱭᱤ ᱠᱟᱱᱟ ᱛᱚ ᱢᱚᱬᱮ ᱦᱚᱲ ᱠᱚ ᱡᱟᱣᱨᱟ ᱭᱮᱱᱟ ᱡᱟᱣᱨᱟ ᱠᱟᱛᱮᱫ ᱟᱹᱛᱩᱨᱮᱱ ᱦᱚᱲ ᱠᱚ ᱦᱚᱦᱚ ᱟᱠᱚᱣᱟ ᱚᱠᱟᱨᱮ ᱥᱟᱦᱟᱱ ᱢᱟᱢᱟᱜ ᱦᱩᱭᱩᱜᱼᱟ ᱚᱠᱟ ᱠᱷᱚᱱ ᱥᱟᱦᱟᱱ ᱟᱹᱜᱩ ᱦᱩᱭᱩᱜᱼᱟ ᱪᱮᱫ ᱪᱤᱠᱟᱹ ᱦᱩᱭᱩᱜᱼᱟ ᱵᱟᱝ ᱪᱤᱠᱟᱹ ᱦᱩᱭᱩᱜᱼᱟ ᱚᱠᱟᱨᱮ ᱱᱩᱠᱩ ᱠᱚ ᱵᱩᱡ ᱵᱟᱛᱞᱟᱣᱟ ᱟᱨ ᱟᱹᱛᱩᱨᱮᱱ ᱜᱤᱫᱽᱨᱟᱹ ᱠᱚᱫᱚ ᱠᱟᱹᱢᱤ ᱨᱮᱫᱚ ᱞᱟᱜᱟᱣ ᱠᱚᱣᱟ ᱚᱠᱟᱨᱮ ᱯᱮᱲᱟ ᱞᱟᱹᱞᱟᱹᱭ ᱦᱩᱭᱩᱜᱼᱟ ᱚᱠᱟᱨᱮ ᱯᱮᱲᱟ ᱞᱟᱹᱞᱟᱹᱭ ᱪᱟᱞᱟᱜ ᱦᱩᱭᱩᱜᱼᱟ ᱡᱚᱛᱚ ᱱᱩᱠᱩ ᱢᱚᱬᱮ ᱦᱚᱲᱟᱜ ᱵᱚᱦᱚᱜ ᱠᱷᱚᱱ ᱠᱟᱛᱷᱟ ᱫᱚ ᱯᱟᱥᱱᱟᱜᱼᱟ ᱡᱚᱛᱚ ᱦᱚᱲ ᱠᱚ ᱜᱚᱲᱚ ᱜᱚᱯᱲᱚᱜᱼᱟ ᱵᱟᱯᱞᱟ ᱵᱤᱦᱟᱹ ᱯᱚᱨᱚᱵᱽ ᱯᱚᱨᱵᱷᱟᱥ ᱡᱚᱛᱚ ᱨᱮ ᱱᱩᱠᱩ ᱡᱩᱫᱤ ᱟᱹᱛᱩ ᱴᱚᱞᱟᱨᱮ ᱡᱟᱦᱟᱸᱭ ᱠᱚ ᱞᱟᱹᱲᱦᱟᱹᱭ ᱛᱟᱯᱟᱢ ᱟᱠᱟᱱᱟ ᱪᱮᱫ ᱠᱚ ᱪᱤᱠᱟᱹᱭᱟ ᱢᱟᱺᱡᱷᱤ ᱵᱟᱵᱟ ᱴᱷᱮᱱ ᱠᱚ ᱞᱟᱹᱞᱤᱥᱟ ᱢᱟᱺᱡᱷᱤ ᱵᱟᱵᱟ ᱫᱚ ᱟᱡ ᱨᱮᱱ ᱞᱮᱠᱷᱟ ᱡᱚᱠᱷᱟ ᱦᱚᱲᱮ ᱵᱟᱲᱟᱭ ᱦᱚᱪᱚ ᱠᱚᱣᱟ ᱥᱟᱶᱛᱮ ᱜᱚᱰᱮᱛ ᱜᱚᱰᱮᱛ ᱮ ᱵᱟᱲᱟᱭ ᱦᱚᱪᱚ ᱠᱮᱫᱮᱭᱟ ᱟᱫᱚᱭ ᱢᱮᱛᱟᱭ ᱠᱟᱱᱟ ᱮᱜ ᱩᱢᱩᱠ ᱫᱤᱱᱨᱮ ᱥᱚᱢᱵᱟᱨ ᱥᱮ ᱢᱚᱝᱜᱚᱞ ᱵᱟᱨ ᱟᱢ ᱫᱚ ᱠᱩᱞᱦᱤ ᱫᱩᱲᱩᱵ ᱮᱢ ᱦᱚᱦᱚᱭᱟ ᱟᱫᱚ ᱜᱚᱰᱮᱛ ᱮ ᱠᱩᱞᱤ ᱠᱷᱟᱱ ᱪᱮᱫ ᱵᱟᱵᱚᱛᱛᱮ ᱵᱟᱵᱟ ᱢᱟᱺᱡᱷᱤ ᱵᱟᱵᱟ ᱪᱮᱫ ᱵᱟᱵᱚᱛᱛᱮ ᱵᱟᱝ ᱠᱟᱛᱷᱟᱡ ᱯᱷᱟᱞᱱᱟ ᱛᱤᱥᱠᱚ ᱩᱱᱠᱤᱱ ᱫᱚᱠᱤᱱ ᱛᱟᱯᱟᱢ ᱟᱠᱟᱱᱟ ᱡᱷᱚᱜᱽᱲᱟ ᱟᱠᱟᱱᱟ ᱠᱤᱱ ᱟᱫᱚ ᱩᱱᱠᱤᱱ ᱵᱟᱹᱭᱥᱤ ᱠᱤᱱ ᱦᱩᱭ ᱦᱚᱪᱚᱭᱫᱟ ᱫᱮᱞᱟ ᱱᱚᱶᱟ ᱵᱟᱹᱭᱥᱤ ᱨᱮᱵᱚᱱ ᱥᱮᱴᱮᱨᱚᱜᱼᱟ ᱟᱫᱚ ᱚᱱᱟᱛᱮ ᱚᱱᱠᱟ ᱞᱮᱠᱟ ᱵᱟᱹᱭᱥᱤ ᱠᱚ ᱦᱚᱦᱚᱭᱟ ᱟᱨ ᱚᱱᱟ ᱵᱟᱹᱭᱥᱤᱨᱮ ᱩᱱᱠᱩ ᱢᱚᱲᱮ ᱦᱚᱲ ᱠᱚ ᱛᱟᱦᱮᱸᱱᱟ ᱟᱹᱛᱩᱨᱮᱱ ᱦᱚᱲ ᱠᱚ ᱛᱟᱦᱮᱸᱱᱟ ᱟᱨ ᱠᱷᱟᱫᱤ ᱵᱟᱫᱤ ᱠᱤᱱ ᱛᱟᱦᱮᱸᱱᱟ ᱟᱨᱠᱚ ᱵᱤᱪᱟᱹᱨ ᱟᱪᱟᱨ ᱠᱤᱱᱟᱹ ᱟᱪᱪᱷᱟ ᱚᱱᱟ ᱵᱤᱪᱟᱹᱨ ᱟᱪᱟᱨ ᱡᱩᱫᱤ ᱚᱸᱰᱮ ᱵᱟᱝ ᱪᱟᱵᱟ ᱞᱮᱱᱠᱷᱟᱱ ᱟᱫᱚ ᱠᱚ ᱢᱮᱛᱟᱜ ᱠᱟᱱᱟ ᱢᱚᱬᱮ ᱢᱟᱺᱡᱷᱤᱭᱟᱠᱚ ᱩᱱᱠᱩ ᱟᱜᱮᱢ ᱟᱰᱮ ᱴᱚᱞᱟᱨᱮᱱ ᱢᱚᱬᱮ ᱢᱟᱺᱡᱷᱤ ᱡᱟᱦᱟᱸᱭ ᱠᱚ ᱢᱮᱱᱟᱜ ᱠᱚᱣᱟ ᱩᱱᱠᱩ ᱠᱚ ᱰᱟᱠ ᱠᱚᱣᱟ ᱰᱟᱠ ᱠᱟᱛᱮᱫ ᱠᱚ ᱠᱚ ᱢᱚᱬᱮ ᱢᱟᱺᱡᱷᱤᱭᱟ ᱚᱱᱟ ᱵᱤᱪᱟᱹᱨ ᱨᱮᱦᱚᱸ ᱵᱟᱝ ᱪᱟᱵᱟ ᱞᱮᱱᱠᱷᱟᱱ ᱟᱫᱚ ᱠᱚ ᱫᱤᱥᱚᱢ ᱢᱟᱺᱡᱷᱤᱭᱟ ᱢᱟᱱᱮ ᱫᱤᱥᱚᱢ ᱨᱮᱱ ᱡᱟᱦᱟᱸᱭ ᱠᱟᱱ ᱛᱟᱠᱳᱟᱭ ᱢᱟᱨᱟᱝ ᱢᱟᱺᱡᱷᱤ ᱩᱱᱤ ᱢᱟᱺᱡᱷᱤ ᱴᱷᱮᱱ ᱠᱚ ᱡᱤᱢᱟᱹᱭᱟ ᱟᱫᱚ ᱩᱱᱤ ᱢᱟᱺᱡᱷᱤ ᱵᱤᱪᱟᱹᱨᱟ ᱟᱪᱟᱨᱟᱭ ᱚᱸᱰᱮ ᱦᱚᱸ ᱡᱩᱫᱤ ᱵᱟᱝ ᱯᱷᱟ ᱥᱟᱯᱟ ᱞᱮᱱᱠᱷᱟᱱ ᱵᱟᱝ ᱪᱟᱵᱟᱜ ᱠᱟᱱᱟ ᱚᱱᱟ ᱫᱚᱠᱚ ᱯᱟᱨᱜᱟᱱᱟ ᱥᱮᱫ ᱠᱚ ᱤᱫᱤᱭᱟ ᱚᱱᱟ ᱫᱚ ᱥᱮᱸᱫᱽᱨᱟ ᱯᱟᱨᱜᱟᱱᱟ ᱥᱮᱸᱫᱽᱨᱟ ᱫᱤᱥᱚᱢᱨᱮ ᱚᱠᱟ ᱦᱤᱞᱳᱜ ᱥᱮᱸᱫᱽᱨᱟ ᱠᱚ ᱦᱚᱦᱚᱭᱮᱟ ᱫᱤᱥᱚᱢ ᱯᱷᱟᱹᱫ ᱠᱚ ᱡᱟᱣᱨᱟᱜᱼᱟ ᱫᱤᱥᱚᱢ ᱯᱷᱟᱹᱫ ᱡᱟᱣᱨᱟ ᱠᱟᱛᱮᱫ ᱚᱱᱟ ᱵᱤᱪᱟᱹᱨ ᱟᱪᱟᱨ ᱫᱚ ᱚᱸᱰᱮ ᱠᱚ ᱞᱟᱹᱭᱟ ᱟᱨ ᱚᱸᱰᱮ ᱠᱚ ᱵᱤᱪᱟᱹᱨ ᱟᱪᱟᱨᱟ ᱫᱤᱥᱚᱢ ᱯᱷᱟᱹᱫ ᱡᱟᱣᱨᱟ ᱠᱟᱛᱮᱫ ᱪᱮᱫ ᱪᱮᱫ ᱵᱚᱱ ᱵᱤᱪᱟᱹᱨᱟ ᱪᱮᱫ ᱪᱮᱫ ᱵᱚᱱ ᱦᱩᱭ ᱞᱮᱱᱠᱷᱟᱱ ᱦᱩᱭᱩᱜᱼᱟ ᱟᱫᱚ ᱚᱸᱰᱮ ᱫᱚ ᱢᱩᱪᱟᱹᱫ ᱵᱟᱹᱭᱥᱤ ᱠᱟᱱᱟ ᱚᱸᱰᱮ ᱚᱱᱟ ᱵᱟᱹᱭᱥᱤ ᱨᱮᱫᱚᱠᱚ ᱪᱟᱵᱟᱭᱟ ᱱᱚᱝᱠᱟ ᱞᱮᱠᱟᱛᱮ ᱥᱟᱱᱛᱟᱲ ᱠᱚᱫᱚ ᱟᱹᱰᱤ ᱢᱚᱸᱡᱽ ᱱᱤᱭᱚᱢ ᱠᱟᱹᱱᱩᱱ ᱢᱮᱱᱟᱜ ᱛᱟᱠᱚᱣᱟ ᱚᱱᱟ ᱠᱟᱛᱮᱜ ᱥᱟᱱᱛᱟᱲ ᱠᱚᱫᱚ ᱡᱟᱹᱥᱛᱤ ᱠᱟᱭᱛᱮ ᱠᱳᱨᱴ ᱠᱟᱪᱷᱟᱨᱤ ᱫᱚ ᱵᱟᱝᱠᱚ ᱪᱟᱞᱟᱜᱼᱟ ᱟᱠᱚᱣᱟᱜ ᱵᱤᱪᱟᱹᱨ ᱟᱪᱟᱨ ᱟᱠᱚ ᱛᱮᱠᱚ ᱪᱟᱵᱟᱭᱟ ᱟᱨ ᱟᱹᱰᱤ ᱢᱚᱸᱡᱽ ᱱᱤᱭᱚᱢ ᱠᱟᱹᱱᱩᱱ ᱢᱮᱱᱟᱜᱛᱮ ᱱᱩᱠᱩ ᱢᱚᱬᱮ ᱦᱚᱲᱟᱜ ᱞᱮᱠᱷᱟ ᱡᱚᱠᱷᱟ ᱢᱟᱹᱱ ᱢᱟᱱᱚᱛ ᱯᱚᱨᱚᱵᱽ ᱯᱚᱨᱵᱷᱟᱥᱨᱮ ᱢᱤᱢᱤᱫ ᱯᱚᱨᱚᱵᱟᱥ ᱨᱮ ᱜᱩᱡᱩᱜ ᱜᱩᱨᱩᱜᱨᱮ ᱨᱩᱣᱟᱹ ᱦᱟᱹᱥᱩᱨᱮ ᱢᱚᱬᱮ ᱦᱚᱲ ᱫᱚᱠᱚ ᱪᱟᱞᱟᱣ ᱵᱟᱱᱟᱣᱟ ᱱᱩᱠᱩ ᱜᱮ ᱟᱹᱛᱩᱨᱮᱱ ᱢᱩᱠᱷᱤᱭᱟᱹ ᱠᱟᱱᱟ ᱠᱚ